ᱪᱟᱹᱥᱤᱭᱟᱜ ᱜᱩᱡᱩᱜ ᱵᱟᱵᱚᱛ ᱥᱮ ᱪᱟᱹᱥᱤ ᱪᱮᱫᱟᱜ ᱜᱩᱡᱩᱜ ᱠᱟᱱᱟ ᱚᱱᱟ ᱨᱮᱭᱟᱜ ᱠᱟᱨᱚᱱ ᱫᱚ ᱦᱩᱭᱩᱜ ᱠᱟᱱᱟ ᱱᱚᱜᱼᱚᱭ ᱡᱮ ᱪᱟᱹᱥᱤ ᱠᱚ ᱞᱳᱱ ᱦᱟᱛᱟᱣ ᱠᱟᱛᱮ ᱟᱞᱩ ᱯᱮᱸᱭᱟᱡ ᱠᱤᱢᱵᱟ ᱱᱟᱱᱟ ᱨᱚᱠᱚᱢ ᱞᱳᱱ ᱦᱟᱛᱟᱣ ᱠᱟᱛᱮ ᱠᱚ ᱪᱟᱥ ᱮᱜᱼᱟ ᱟᱨ ᱡᱚᱠᱷᱚᱱ ᱟᱠᱷᱨᱤᱧ ᱨᱮᱭᱟᱜ ᱥᱚᱢᱚᱭ ᱦᱩᱭᱩᱜ ᱠᱟᱱᱟ ᱚᱱᱟ ᱫᱚ ᱟᱹᱰᱤ ᱠᱚᱢ ᱫᱟᱢ ᱛᱮᱠᱚ ᱟᱠᱷᱨᱤᱧᱚᱜ ᱠᱟᱱᱟ ᱚᱱᱟᱨᱮ ᱵᱮᱥᱤ ᱞᱟᱵᱷ ᱵᱟᱠᱚ ᱧᱟᱢ ᱮᱜᱼᱟ ᱚᱱᱟ ᱦᱚᱛᱮᱜ ᱛᱮ ᱩᱱᱠᱩ ᱥᱳᱥᱟᱭᱤᱰ ᱪᱷᱟᱲᱟ ᱠᱟᱛᱮ ᱠᱳᱱᱳ ᱨᱟᱥᱛᱟ ᱜᱮ ᱵᱟᱠᱳ ᱵᱩᱡᱽ ᱧᱟᱢ ᱫᱟᱲᱮᱭᱟᱜᱼᱟ ᱠᱟᱱᱟ ᱠᱟᱨᱚᱱ ᱟᱠᱚ ᱡᱟᱸᱦᱟ ᱠᱚ ᱪᱟᱥ ᱮᱫᱟ ᱟᱠᱚ ᱡᱟᱸᱦᱟ ᱢᱮᱦᱱᱚᱛ ᱛᱮᱠᱚ ᱪᱟᱥ ᱮᱜᱼᱟ ᱚᱱᱟ ᱨᱮᱭᱟᱜ ᱯᱨᱚᱨᱚᱯᱷᱤᱴ ᱚᱱᱟ ᱨᱮᱭᱟ ᱡᱟ ᱯᱷᱟᱭᱫᱟ ᱵᱟᱠᱚ ᱧᱟᱢ ᱫᱟᱲᱮᱭᱟᱜ ᱠᱟᱱᱟ ᱚᱱᱟ ᱦᱚᱛᱮᱜ ᱛᱮ ᱩᱱᱠᱩ ᱚᱱᱟ ᱞᱟᱹᱜᱤᱫ ᱛᱮ ᱩᱱᱠᱩ ᱪᱟᱥ ᱨᱮ ᱜᱷᱟᱴᱟ ᱠᱚ ᱧᱟᱢᱼᱟ ᱥᱮ ᱜᱷᱟᱹᱲᱛᱤᱜ ᱠᱟᱱ ᱛᱟᱠᱚᱣᱟ ᱡᱟᱛᱮ ᱡᱟᱸᱦᱟ ᱞᱳᱱ ᱠᱚ ᱦᱟᱛᱟᱣ ᱠᱟᱜ ᱚᱱᱟ ᱵᱟᱝ ᱠᱚ ᱯᱩᱨᱚᱱ ᱫᱟᱲᱮᱭᱟᱜ ᱠᱟᱱᱟ ᱚᱱᱟ ᱞᱟᱹᱜᱤᱫ ᱛᱮ ᱩᱱᱠᱩ ᱥᱩᱥᱟᱭᱤᱰ ᱫᱟᱠᱚ ᱱᱚᱣᱟ ᱞᱟᱹᱜᱤᱫᱛᱮ ᱥᱚᱨᱠᱟᱨ ᱱᱩᱣᱟᱜᱮ ᱦᱩᱭ ᱫᱟᱲᱮᱭᱟᱜᱼᱟ ᱡᱮ ᱩᱱᱠᱩ ᱡᱟᱦᱟᱸᱭ ᱠᱚ ᱮᱢᱟᱠᱚ ᱠᱟᱱᱟ ᱞᱳᱱ ᱚᱱᱟ ᱠᱚ ᱨᱟᱲᱟ ᱞᱟᱹᱜᱤᱫ ᱛᱮ ᱟᱠᱚ ᱚᱱᱠᱟᱱᱟᱜ ᱜᱮ ᱵᱮᱵᱚᱥᱛᱷᱟ ᱦᱩᱭ ᱫᱚᱠᱟᱨ ᱛᱟᱦᱮᱸᱜ ᱠᱟᱱᱟ ᱡᱟᱛᱮ ᱩᱱᱠᱩ ᱠᱚ ᱟᱞᱚ ᱠᱚ ᱥᱩᱥᱟᱭᱤᱰ ᱢᱟ ᱢᱮᱱᱛᱮ

ᱞᱮᱠᱟᱛᱮ ᱤᱧᱟ ᱝ ᱫᱚᱦᱚᱭ ᱢᱟ ᱚᱱᱟ ᱥᱩᱡᱳᱜ ᱥᱩᱵᱤᱫᱷᱟ ᱮᱢᱟ ᱠᱚᱢᱟ ᱪᱟᱹᱥᱤ ᱮᱱᱠᱷᱟᱱ ᱜᱮ ᱵᱟᱝᱠᱚ ᱜᱩᱡᱩᱜᱼᱟ ᱥᱮ ᱵᱟᱝ ᱠᱚ ᱥᱩᱭᱥᱟᱭᱤᱰᱼᱟ